ᱪᱮᱬᱮ ᱨᱤᱡᱷᱟᱹᱣ ᱞᱟᱜᱟᱱ ᱫᱟᱜ ᱟᱨ ᱛᱩᱲᱤ ᱡᱟᱝᱠᱚ ᱜᱩᱫᱽᱞᱤ ᱡᱟᱝᱠᱚ ᱮᱢᱟᱣ ᱟᱠᱚᱣᱟ ᱚᱱᱟᱛᱮ ᱫᱟᱜ ᱟᱨ ᱛᱩᱲᱤ ᱡᱟᱝ ᱜᱩᱫᱽᱞᱤ ᱡᱟᱝ ᱠᱚᱫᱚ ᱮᱢᱟᱣ ᱟᱠᱚᱣᱟᱭ ᱪᱮᱬᱮᱠᱚ ᱨᱤᱡᱷᱟᱹᱜ ᱢᱟ ᱚᱱᱟᱛᱮ ᱟᱹᱰᱤ ᱡᱳᱨ ᱪᱮᱬᱮ ᱫᱚ ᱪᱮᱬᱮ ᱠᱚ ᱦᱮᱡᱞᱮᱱ ᱠᱷᱟᱱ ᱠᱩᱥᱤ ᱨᱟᱹᱥᱠᱟᱹ ᱜᱮᱧ ᱢᱚᱱᱮᱭᱟ ᱚᱱᱟᱛᱮ ᱫᱟᱜ ᱟᱨ ᱛᱩᱲᱤ ᱡᱟᱝᱠᱚᱧ ᱮᱢᱟ ᱟᱠᱚᱣᱟ